ᱦᱮᱸ ᱥᱚᱦᱚᱨᱟᱭ ᱫᱚ ᱥᱚᱦᱚᱨᱟᱭ ᱵᱚᱸᱜᱟ ᱨᱮᱱᱟᱜ ᱥᱚᱦᱚᱨᱟᱭ ᱫᱚ ᱥᱚᱦᱚᱨᱟᱭ ᱵᱚᱸᱜᱟ ᱨᱮᱜᱮ ᱦᱩᱭᱩᱜᱼᱟ ᱥᱚᱦᱚᱨᱟᱭ ᱵᱚᱸᱜᱟ ᱫᱚ ᱵᱟᱹᱫᱽ ᱵᱟᱹᱭᱦᱟᱹᱲᱨᱮ ᱦᱟᱹᱲᱭᱟᱹᱨ ᱜᱮ ᱦᱩᱲᱩ ᱞᱮᱜᱮᱡ ᱞᱮᱜᱮᱡ ᱢᱟᱱᱮ ᱯᱮᱨᱮᱡ ᱠᱚᱜᱼᱟ ᱦᱩᱲᱩ ᱫᱟᱞᱟᱭ ᱫᱟᱞᱟᱭ ᱦᱤᱞᱟᱹᱜᱼᱟ ᱟᱫᱚ ᱚᱱᱟ ᱚᱠᱛᱚ ᱨᱮᱜᱮ ᱥᱚᱦᱚᱨᱟᱭ ᱫᱚ ᱥᱚᱦᱚᱨᱟᱭ ᱫᱚ ᱱᱚᱝᱠᱟ ᱠᱟᱱᱟ ᱡᱮ ᱥᱚᱦᱚᱨᱟᱭ ᱵᱚᱸᱜᱟ ᱥᱮᱴᱮᱨ ᱞᱮᱱᱠᱷᱟᱱ ᱟᱵᱚ ᱢᱟᱺᱡᱷᱤ ᱛᱷᱟᱱᱨᱮ ᱟᱛᱩ ᱥᱳᱞᱳᱟᱱᱟ ᱫᱩᱲᱩᱵ ᱠᱟᱛᱮᱫ ᱥᱚᱦᱚᱨᱟᱭ ᱫᱤᱱ ᱜᱚᱴ ᱵᱚᱸᱜᱟ ᱠᱚ ᱥᱮ ᱜᱚᱴ ᱯᱩᱡᱟᱹ ᱠᱚ ᱴᱷᱟᱲᱚ ᱜᱚᱴᱟᱭᱟ ᱡᱮ ᱚᱱᱟ ᱦᱤᱞᱳᱜ ᱴᱷᱟᱲᱚ ᱜᱚᱴᱟ ᱫᱤᱱ ᱫᱷᱟᱨᱡᱚ ᱠᱟᱛᱮᱫ ᱮᱱᱦᱤᱞᱳᱜ ᱠᱚ ᱜᱚᱴ ᱵᱚᱱ ᱜᱚᱴ ᱯᱩᱡᱟᱜᱼᱟ ᱜᱚᱴ ᱯᱩᱡᱟ ᱠᱟᱛᱮᱫ ᱱᱟᱭᱠᱮ ᱵᱟᱵᱟ ᱜᱚᱴ ᱛᱷᱟᱱ ᱨᱮ ᱜᱚᱴ ᱯᱩᱡᱟᱹ ᱠᱟᱛᱮᱫ ᱥᱚᱦᱚᱨᱟᱭ ᱫᱚᱭ ᱥᱟᱜᱟᱲ ᱟᱫᱮᱨ ᱠᱮᱫᱟ ᱟᱵᱚ ᱟᱛᱩ ᱠᱩᱞᱦᱤᱛᱮ ᱟᱨ ᱟᱛᱩ ᱠᱩᱞᱦᱤ ᱨᱮ ᱵᱚᱞᱚᱭᱮᱱᱟ ᱵᱚᱞᱚ ᱠᱟᱛᱮᱫ ᱟᱫᱚ ᱚᱱᱮᱦᱟᱸᱜ ᱵᱚᱱ ᱜᱟᱭᱠᱟᱰᱟ ᱦᱟᱸᱜ ᱵᱚᱱᱻ ᱥᱩᱱᱩᱢ ᱥᱤᱸᱫᱷᱮᱫ ᱵᱚᱱ ᱚᱡᱚᱜ ᱟᱠᱚ ᱠᱟᱱᱟ ᱦᱮᱸ ᱟᱭᱚᱛᱟᱠᱚ ᱦᱚᱸ ᱦᱟᱴᱟᱜ ᱨᱮ ᱟᱫᱚᱣᱟ ᱪᱟᱣᱞᱮ ᱟᱨ ᱫᱷᱩᱵᱤ ᱜᱷᱟᱸᱥ ᱟᱛᱮᱫ ᱠᱚ ᱪᱩᱢᱟᱹᱲᱟ ᱠᱚ ᱠᱟᱱᱟ ᱦᱟᱸᱜ ᱥᱮᱨᱮᱧ ᱫᱩᱨᱟᱝ ᱦᱚᱸ ᱚᱱᱟ ᱛᱟᱞᱟᱨᱮ ᱦᱮᱱᱟᱜ ᱛᱟᱵᱚᱱᱟ ᱦᱟᱸᱜ ᱟᱫᱚ ᱚᱱᱠᱟ ᱠᱟᱛᱮᱫ ᱢᱚᱬᱮ ᱥᱤᱧ ᱢᱚᱬᱮ ᱧᱤᱫᱟᱹ ᱦᱟᱸᱜ ᱵᱚᱱ ᱚᱱᱮ ᱦᱟᱸᱜ ᱵᱚᱱ ᱮᱦᱚᱵ ᱠᱮᱫᱟ ᱥᱚᱦᱨᱟᱭ ᱫᱚᱥᱟᱨ ᱜᱚᱴ ᱯᱩᱡᱟᱹ ᱫᱚᱥᱟᱨ ᱦᱤᱞᱳᱜ ᱫᱚ ᱦᱟᱸᱜ ᱜᱚᱨᱚᱭᱟᱜ ᱠᱟᱱᱟ ᱵᱚᱱ ᱜᱚᱨᱚᱭᱟ ᱫᱚᱥᱟᱨ ᱦᱤᱞᱳᱜ ᱫᱚ ᱦᱟᱸᱜ ᱵᱚᱱ ᱠᱷᱩᱱᱴᱟᱹᱣᱮᱫ ᱠᱚᱣᱟ ᱰᱟᱝᱨᱟ ᱚᱱᱟ ᱫᱚᱥᱟᱨ ᱦᱤᱞᱳᱜ ᱫᱚᱵᱚᱱ ᱦᱟᱸᱜ ᱡᱟᱞᱮ ᱟᱠᱟᱫᱟᱵᱚᱱ ᱚᱱᱟ ᱫᱚᱥᱟᱨ ᱦᱤᱞᱳᱜ ᱫᱚᱵᱚᱱ ᱢᱮᱛᱟᱜ ᱠᱟᱟᱱ ᱦᱩᱰᱤᱝ ᱡᱟᱞᱮ ᱠᱮᱫᱟᱵᱚᱱ ᱦᱟᱸᱜ ᱱᱚᱜᱼᱚ ᱱᱚᱝᱠᱟ ᱠᱟᱛᱮᱫ ᱢᱚᱬᱮ ᱫᱤᱱ ᱟᱵᱚᱣᱟᱜ ᱥᱟᱹᱨᱤ ᱥᱚᱦᱚᱨᱟᱭ ᱦᱮᱱᱟᱜ ᱛᱟᱵᱚᱱᱟ ᱟᱫᱚ ᱱᱚᱜᱼᱚ ᱱᱟ ᱥᱚᱦᱚᱨᱟᱭ ᱟᱹᱰᱤ ᱢᱟᱨᱟᱝ ᱟᱹᱦᱤᱵᱟᱹᱦᱤ ᱥᱚᱦᱚᱨᱟᱭ ᱠᱟᱱ ᱛᱟᱵᱚᱱᱟ ᱱᱚᱣᱟ ᱥᱚᱦᱚᱨᱟᱭ ᱫᱚ ᱦᱚᱯᱚᱱ ᱮᱨᱟ ᱢᱤᱥᱨᱟ ᱱᱩᱠᱩ ᱠᱚ ᱠᱚᱵᱚᱱ ᱱᱮᱶᱛᱟ ᱵᱟᱨᱛᱮ ᱟᱹᱜᱩ ᱠᱚᱣᱟ ᱟᱨ ᱱᱚᱣᱟ ᱦᱚᱯᱚᱱ ᱮᱨᱟ ᱢᱤᱥᱨᱟ ᱟᱵᱚ ᱱᱚᱣᱟ ᱟᱛᱩ ᱥᱟᱹᱨᱤ ᱥᱚᱦᱚᱨᱟᱭ ᱨᱮ ᱮᱱᱮᱡ ᱥᱮᱨᱮᱧ ᱞᱟᱹᱜᱤᱫ ᱠᱚ ᱥᱟᱹᱠᱷᱤ ᱥᱚᱵᱷᱟᱭ ᱛᱟᱵᱚᱱᱟ ᱱᱚᱣᱟᱜᱮ ᱟᱵᱚᱣᱟᱜ ᱥᱟᱹᱨᱤ ᱥᱚᱦᱚᱨᱟᱭ ᱫᱚ